ᱟᱞᱮ ᱱᱚᱶᱟ ᱵᱤᱨᱵᱷᱩᱢ ᱡᱮᱞᱟ ᱨᱮᱫᱚ ᱥᱤᱛᱩᱝ ᱥᱚᱢᱚᱭ ᱦᱚᱸ ᱡᱟᱼᱛᱟᱭ ᱜᱮᱭ ᱥᱤᱛᱩᱝ ᱜᱮᱭᱟ ᱟᱨ ᱚᱱᱛᱮ ᱠᱷᱚᱨᱟ ᱨᱮᱦᱚᱸ ᱡᱟᱼᱛᱟᱭ ᱜᱮᱭ ᱠᱷᱚᱨᱟᱭ ᱜᱮᱭᱟᱭ ᱚᱱᱛᱮ ᱵᱚᱨᱥᱟ ᱨᱮᱦᱚᱸ ᱡᱟᱼᱛᱟᱭ ᱜᱮᱭ ᱫᱟᱜᱽ ᱜᱮᱭᱟᱭ ᱥᱤᱛᱩᱝ ᱥᱚᱢᱚᱭ ᱦᱚᱸ ᱡᱟ ᱛᱟᱭ ᱜᱮᱭ ᱥᱤᱛᱩᱝ ᱜᱮᱭᱟ ᱟᱨ ᱚᱱᱛᱮ ᱠᱷᱚᱨᱟ ᱨᱮᱦᱚᱸ ᱡᱟᱼᱛᱟᱭ ᱜᱮᱭ ᱠᱷᱚᱨᱟᱭ ᱜᱮᱭᱟ ᱚᱱᱛᱮ ᱵᱚᱨᱥᱟ ᱨᱮᱦᱚᱸ ᱡᱟᱼᱛᱟᱭ ᱜᱮᱭ ᱫᱟᱜᱷ ᱜᱮᱭᱟᱭ ᱟᱨ ᱰᱩᱵᱟᱹᱜ ᱥᱚᱢᱚᱭ ᱦᱚᱸ ᱡᱟᱼᱛᱟᱭ ᱰᱩᱵᱟᱹᱜ ᱜᱮᱭᱟ ᱫᱟᱜᱼᱟᱭ ᱛᱚ ᱟᱵᱟᱨ ᱚᱱᱛᱮ ᱜᱟᱰᱟ ᱠᱚ ᱛᱟᱨᱯᱚᱨ ᱟᱵᱟᱨ ᱜᱟᱹᱰᱭᱟᱹ ᱠᱚ ᱥᱮ ᱠᱮᱱᱮᱞ ᱠᱚ ᱰᱩᱵᱟᱹᱜ ᱜᱮᱭᱟ ᱡᱟᱼᱛᱟᱭ ᱜᱮ ᱨᱮᱭᱟᱲ ᱥᱚᱢᱚᱭ ᱦᱚᱸ ᱡᱟᱼᱛᱟᱭ ᱜᱮ ᱨᱮᱭᱟᱲ ᱵᱩᱡᱷᱟᱹᱜ ᱜᱮᱭᱟ ᱥᱤᱛᱩᱝ ᱥᱚᱢᱚᱭ ᱦᱚᱸ